ᱦᱮᱞᱳ ᱡᱚᱦᱟᱨ ᱜᱮ ᱜᱚᱢᱠᱮ ᱤᱧ ᱫᱚ ᱱᱚᱰᱮ ᱢᱟᱹᱡᱷᱤ ᱰᱤ ᱟᱛᱳ ᱠᱷᱚᱱᱤᱧ ᱞᱟᱹᱭ ᱮᱫᱟ ᱟᱢ ᱜᱮ ᱟᱢ ᱛᱚ ᱦᱮᱸ ᱦᱮᱸ ᱦᱮᱸ ᱦᱮᱸ ᱚᱱᱟ ᱵᱟᱠᱷᱟᱨᱟ ᱛᱮᱜᱮ ᱠᱩᱞᱤ ᱫᱚ ᱜᱚᱢᱠᱮ ᱤᱧ ᱦᱚᱸ ᱠᱟᱹᱴᱤᱡ ᱜᱟᱱ ᱯᱷᱩᱴᱵᱚᱞ ᱠᱷᱮᱞᱳᱰ ᱥᱮᱬᱟ ᱥᱟᱱᱟᱹᱧ ᱠᱟᱱᱟ ᱦᱮᱸ ᱯᱷᱩᱴᱵᱚᱞ ᱠᱷᱮᱞ ᱜᱮ

ᱜᱚᱢᱠᱮ ᱚᱱᱟ ᱟᱢ ᱜᱮ ᱰᱷᱮᱨ ᱫᱚ ᱮᱢᱟᱹᱧ ᱢᱮ ᱛᱤᱥ ᱠᱷᱚᱱᱤᱧ ᱥᱮᱱᱚᱜᱼᱟ ᱟᱯᱮᱭᱟᱜ ᱠᱮᱢᱯ ᱨᱮ ᱟᱪᱪᱷᱟ ᱜᱚᱢᱠᱮ ᱦᱮᱸ ᱢᱮᱱᱟᱜ ᱜᱮᱭᱟ ᱛᱟᱦᱚᱞᱮ ᱟᱯᱮᱭᱟᱜ ᱠᱮᱢᱯ ᱨᱮᱫᱚ ᱜᱚᱢᱠᱮ ᱪᱮᱫ ᱞᱮᱠᱟ ᱛᱤᱱᱟᱹᱜ ᱜᱟᱱ ᱯᱚᱭᱥᱟ ᱠᱚᱫᱚ ᱞᱟᱜᱟᱜᱼᱟ ᱟᱪᱪᱷᱟ ᱜᱚᱢᱠᱮ ᱛᱚᱵᱮ ᱠᱷᱟᱱ ᱫᱚ ᱟᱨᱚ ᱢᱤᱛᱤᱡ ᱜᱟᱛᱮ ᱢᱮᱱᱟᱭᱟ ᱩᱱᱤ ᱦᱚᱸ ᱯᱷᱩᱴᱵᱚᱞ ᱩᱱᱤ ᱦᱚᱸ ᱯᱷᱩᱴᱵᱚᱞ ᱜᱮ ᱥᱮᱬᱟ ᱥᱟᱱᱟᱭᱮ ᱠᱟᱱᱟ

ᱦᱮᱸ ᱜᱚᱢᱠᱮ ᱟᱯᱮᱭᱟᱜ ᱚᱯᱷᱤᱥ ᱫᱚ ᱚᱠᱟ ᱨᱮ ᱟᱪᱪᱷᱟ ᱜᱚᱢᱠᱮ ᱛᱤᱱᱟᱜ ᱥᱚᱢᱚᱭ ᱟᱯᱮᱭᱟᱜ ᱫᱚ ᱚᱯᱷᱤᱥ ᱫᱚᱯᱮ ᱡᱷᱤᱡᱟ ᱟᱪᱪᱷᱟ ᱟᱪᱪᱷᱟ ᱜᱚᱢᱠᱮ ᱛᱟᱦᱚᱞᱮ ᱟᱨᱚ ᱧᱩᱛᱩᱢ ᱠᱚᱨᱟᱣ ᱥᱚᱢᱚᱭ ᱫᱚ ᱮᱰᱵᱷᱟᱱᱥ ᱴᱟᱠᱟ ᱞᱟᱜᱟᱜᱼᱟ ᱥᱮ ᱯᱚᱨᱮ ᱛᱮ ᱴᱟᱠᱟ ᱫᱚ ᱞᱟᱜᱟᱜᱼᱟ ᱯᱚᱭᱥᱟ ᱫᱚ ᱴᱷᱤᱠ ᱟᱪᱷᱮ ᱜᱚᱢᱠᱮ ᱛᱟᱦᱚᱞᱮ ᱱᱤᱝᱠᱟᱹ ᱜᱮ ᱢᱟ ᱡᱚᱦᱟᱨ